ᱟᱹᱵᱩ ᱢᱟᱨᱟᱝ ᱦᱚᱲ ᱧᱮᱧᱮᱞᱤᱭᱟᱹ ᱠᱚ ᱮᱱᱮᱡᱼᱥᱮᱨᱮᱧ ᱵᱟᱠᱷᱨᱟ ᱛᱮᱫᱚ ᱟᱵᱚ ᱨᱮᱱ ᱡᱮ ᱠᱟᱹᱴᱤᱡ ᱠᱟᱹᱴᱤᱡ ᱜᱤᱫᱟᱹᱨ ᱠᱚᱲᱟ ᱜᱤᱫᱽᱨᱟᱹ ᱠᱩᱲᱤ ᱜᱤᱫᱽᱨᱟᱹ ᱠᱚ ᱦᱟᱨᱟᱜ ᱠᱟᱱ ᱢᱮᱱᱠᱷᱟᱱ ᱩᱱᱠᱩ ᱡᱮ ᱮᱱᱮᱡ ᱥᱮᱨᱮᱧ ᱵᱮᱯᱟᱨ ᱛᱮ ᱡᱮᱢᱚᱱ ᱟᱵᱚᱣᱟᱜ ᱯᱚᱨᱚᱵᱽ ᱠᱚᱨᱮ ᱥᱚᱨᱦᱟᱭ ᱵᱟᱯᱞᱟ ᱨᱮ ᱵᱟᱯᱞᱟ ᱨᱮ ᱫᱚᱝ ᱮᱱᱮᱡ ᱠᱚ ᱟᱭᱢᱟ ᱨᱚᱠᱚᱢ ᱮᱱᱮᱡ ᱜᱮ ᱢᱮᱱᱟᱜᱼᱟ ᱟᱫᱚ ᱱᱩᱝᱠᱩ ᱜᱤᱫᱽᱨᱟᱹ ᱩᱱᱠᱩ ᱜᱤᱫᱽᱨᱟᱹ ᱚᱱᱟ ᱮᱱᱮᱡ ᱠᱚ ᱥᱮᱨᱮᱧ ᱠᱚ ᱥᱮᱬᱟ ᱞᱟᱹᱜᱤᱫ ᱛᱮ ᱱᱤᱡᱮ ᱴᱷᱮᱱ ᱜᱮ ᱪᱮᱫ ᱠᱚ ᱦᱩᱭᱩᱜᱼᱟ ᱥᱮ ᱥᱟᱵ ᱱᱤᱡᱮ ᱴᱷᱮᱡ ᱥᱟᱵ ᱠᱟᱛᱮᱫ ᱪᱮᱫ ᱟᱠᱚ ᱦᱩᱭᱩᱜᱼᱟ